ᱦᱮᱸ ᱦᱮᱞᱳ ᱟᱹᱞᱤᱧ ᱵᱟᱝᱟ ᱟᱹᱵᱤᱱ ᱤᱭᱟᱹ ᱵᱤᱱ ᱢᱮᱱᱮᱜᱼᱟ ᱪᱮ ᱪᱟ ᱫᱳᱠᱟᱱ ᱠᱷᱚᱱ ᱵᱤᱱ ᱢᱮᱱᱮᱜᱼᱟ ᱪᱮ ᱚ ᱦᱮᱸ ᱟᱫᱚ ᱦᱳᱭ ᱢᱤᱫ ᱫᱤᱱ ᱛᱟᱦᱮᱱ ᱚᱱᱛᱮ ᱞᱤᱧ ᱥᱮᱱ ᱞᱮᱱ ᱫᱚ ᱟᱫᱚ ᱪᱟ ᱞᱤᱧ ᱧᱩ ᱧᱩ ᱛᱟᱨᱟ ᱠᱮᱫᱼᱟ ᱟᱫᱚ ᱵᱮᱥ ᱞᱤᱧ ᱵᱩᱷᱟᱹᱣ ᱠᱮᱜᱼᱟ ᱦᱳᱭ ᱟᱫᱚ ᱞᱤᱧ ᱢᱮᱱᱮᱫᱟ ᱛᱟᱦᱮᱱ ᱚᱱᱟ ᱠᱷᱟᱹᱞᱤ ᱪᱟ ᱜᱮᱯᱮ ᱟᱹᱠᱷᱨᱤᱧᱟ ᱥᱮ ᱟᱨ ᱦᱚᱸ ᱪᱮᱫ ᱠᱚᱦᱚᱸ ᱯᱮ ᱫᱚᱦᱚ ᱠᱟᱜ ᱜᱮᱭᱟ ᱚᱸᱰᱮ ᱥᱟᱶᱛᱮ ᱟᱪᱪᱷᱟ ᱟᱫᱚ ᱵᱟᱝ ᱚᱱᱟ ᱥᱟᱶᱛᱮ ᱪᱟ ᱧᱩ ᱡᱚᱦᱟᱜ ᱡᱟᱦᱟᱸ ᱡᱚᱢ ᱟᱬᱜᱚ ᱡᱚᱢ ᱟᱬᱜᱚ ᱞᱟᱹᱜᱤᱫ ᱡᱟᱦᱟᱸ ᱵᱤᱱ ᱫᱚᱦᱚ ᱠᱟᱜᱼᱟ ᱚᱱᱟ ᱠᱚᱫᱚ ᱚᱱᱟ ᱪᱟ ᱨᱮᱱᱟᱜ ᱫᱟᱢ ᱛᱮᱜᱮ ᱯᱮ ᱮᱢᱚᱜᱼᱟ ᱥᱮ ᱚᱱᱟ ᱨᱮᱱᱟᱜ ᱫᱟᱢ ᱫᱚ ᱵᱷᱤᱱᱟᱹ ᱜᱮᱭᱟ ᱟᱨ ᱚᱱᱟ ᱠᱚᱯᱷᱤ ᱪᱟ ᱠᱚᱫᱚ ᱧᱟᱢᱚᱜᱼᱟ ᱥᱮ ᱵᱟᱝ ᱠᱚᱯᱷᱤ ᱪᱟ ᱦᱮᱸ ᱟᱫᱚ ᱦᱩᱱᱟᱹᱝ ᱞᱮ ᱢᱮᱱᱮᱜᱼᱟ ᱦᱳᱭ ᱦᱳᱭ ᱟᱫᱚ ᱦᱩᱱᱟᱹᱝ ᱞᱮ ᱢᱮᱱᱮᱜᱼᱟ ᱱᱚᱰᱮ ᱟᱞᱮ ᱥᱮᱫ ᱨᱮ ᱢᱤᱫᱴᱤᱡ ᱯᱨᱳᱜᱽᱨᱟᱢ ᱞᱮ ᱫᱚᱦᱚ ᱠᱟᱜᱼᱟ ᱟᱹᱰᱤ ᱦᱚᱲ ᱠᱚ ᱡᱟᱣᱨᱟᱜᱼᱟ ᱟᱫᱚ ᱩᱱᱠᱩ ᱦᱩᱱᱟᱹᱝ ᱡᱚᱛᱚ ᱦᱚᱲ ᱞᱟᱹᱜᱤᱫ ᱪᱟ ᱫᱚᱨᱠᱟᱨᱚᱜᱼᱟ ᱟᱫᱚ ᱚᱸᱰᱮ ᱦᱩᱱᱟᱹᱜ ᱟᱹᱵᱤᱱ ᱵᱤᱱ ᱥᱟᱯᱞᱟᱭ ᱠᱷᱟᱱ ᱫᱚ ᱵᱟᱭ ᱜᱟᱱᱚᱜᱼᱟ ᱦᱳᱭ ᱟᱫᱚ ᱠᱷᱟᱹᱞᱤ ᱪᱟ ᱥᱩᱢᱩᱱ ᱫᱚ ᱵᱟᱝ ᱜᱮ ᱚᱸᱰᱮ ᱱᱟᱥᱛᱟ ᱠᱚᱦᱚᱸ ᱦᱩᱱᱟᱹᱝ ᱚᱱᱟ ᱟᱨ ᱡᱟᱦᱟᱱᱟᱜ ᱜᱮ ᱵᱤᱥᱠᱩᱴ ᱠᱚ ᱵᱟᱝᱠᱷᱟᱱ ᱯᱟᱣᱨᱩᱴᱤ ᱠᱚ ᱡᱟᱦᱟᱱᱟᱜ ᱜᱮ ᱚᱱᱠᱟ ᱱᱟᱥᱴ ᱠᱚᱦᱚᱸ ᱥᱟᱶᱛᱮ ᱦᱩᱱᱟᱹᱜ ᱚᱱᱟ ᱦᱚᱸ ᱵᱤᱱ ᱮᱢ ᱫᱟᱲᱮᱭᱟᱜ ᱠᱷᱟᱱ ᱟᱪᱪᱷᱟ ᱟᱫᱚ ᱚᱱᱟ ᱜᱮᱞᱤᱧ ᱢᱮᱱᱟ ᱦᱩᱱᱟᱹᱝ ᱨᱮᱹᱴ ᱪᱮᱫᱠᱟ ᱵᱤᱱ ᱤᱫᱤᱭᱟ ᱱᱚᱰᱮ ᱫᱳᱠᱟᱱ ᱨᱮ ᱡᱟᱦᱟᱸ ᱛᱤᱱᱟᱹᱜ ᱵᱤᱱ ᱟᱹᱠᱷᱨᱤᱧᱮᱜᱼᱟ ᱚᱱᱟ ᱦᱤᱥᱟᱹᱵᱽ ᱥᱮ ᱢᱤᱫ ᱫᱷᱟᱣ ᱨᱮ ᱩᱱᱟᱹᱜ ᱜᱟᱱ ᱞᱮ ᱤᱫᱤ ᱫᱚ ᱚᱱᱟ ᱦᱤᱥᱟᱹᱵ ᱠᱤᱪᱷᱩ ᱵᱤᱱ ᱠᱚᱢ ᱧᱚᱜ ᱞᱮᱭᱟ ᱦᱳᱭ ᱦᱳᱭ ᱦᱳᱭ ᱵᱟᱝᱟ ᱡᱟᱹᱥᱛᱤ ᱛᱟᱹᱵᱤᱱ ᱵᱮᱥ ᱜᱮᱭᱟ ᱚᱱᱟ ᱫᱚ ᱮᱱᱦᱤᱞᱳᱜ ᱞᱤᱧ ᱧᱩ ᱞᱮᱫ ᱪᱷᱚᱴ ᱞᱤᱧ ᱵᱟᱲᱟᱭ ᱴᱷᱤᱠᱟᱹ ᱠᱮᱜᱼᱟ ᱟᱫᱚ ᱚᱱᱟ ᱛᱮᱜᱮ ᱦᱟᱜ ᱛᱮᱦᱮᱧ ᱞᱤᱧ ᱠᱚᱞ ᱠᱟᱫ ᱵᱤᱱᱟ ᱦᱳᱭ ᱟᱫᱚ ᱦᱳᱭ ᱦᱳᱭ ᱤᱭᱟᱹ ᱫᱚ ᱱᱟᱦᱟᱜ ᱚᱱᱟ ᱥᱟᱶᱛᱮ ᱱᱟᱥᱛᱟ ᱠᱚᱦᱚᱸ ᱦᱩᱱᱟᱹᱝ ᱟᱨ ᱱᱚᱝᱠᱟ ᱤᱭᱟᱹ ᱠᱚᱫᱚ ᱯᱟᱱ ᱯᱩᱸᱜᱤ ᱠᱚ ᱚᱱᱟ ᱠᱚ ᱛᱟᱦᱮᱱᱟ ᱥᱮ ᱵᱟᱝ ᱜᱮ ᱦᱳᱭ ᱮᱱᱠᱷᱟᱱᱢᱟ ᱴᱷᱤᱠ ᱜᱮᱭᱟ ᱛᱚᱵᱮ ᱦᱳᱭ ᱛᱚᱵᱮ ᱡᱩᱫᱤ ᱱᱟᱥᱮᱱᱟᱜ ᱨᱮᱹᱴ ᱵᱤᱱ ᱠᱚᱢᱚᱜᱼᱟ ᱮᱱᱠᱷᱟᱱ ᱛᱚᱵᱮ ᱟᱹᱵᱤᱱ ᱴᱷᱮᱱ ᱠᱷᱚᱱ ᱜᱮᱞᱮ ᱤᱫᱤᱭᱟ ᱛᱚᱵᱮ ᱮᱱᱮ ᱦᱤᱞᱳᱜ ᱟᱨ ᱦᱳᱭ ᱛᱚᱵᱮ ᱫᱚᱲᱦᱟ ᱱᱟᱦᱟᱜ ᱞᱤᱧ ᱯᱷᱳᱱ ᱟᱹᱵᱤᱱᱟ ᱯᱷᱳᱱ ᱠᱟᱛᱮᱫ ᱴᱷᱤᱣᱠᱟᱹ ᱫᱷᱟᱨᱟ ᱵᱚᱱ ᱜᱟᱯᱟᱞ ᱢᱟᱨᱟᱣᱜᱼᱟ ᱟᱨ ᱫᱚᱲᱦᱟ ᱟᱨ ᱦᱳᱭ ᱟᱨ ᱤᱱᱟᱹ ᱠᱷᱟᱱ ᱫᱚ ᱚᱱᱟ ᱞᱮᱠᱟ ᱟᱹᱵᱤᱱ ᱦᱚᱸ ᱡᱩᱜᱟᱹᱲ ᱠᱟᱛᱮᱫ ᱵᱤᱱ ᱤᱫᱤᱭᱟᱞᱮᱭᱟ ᱦᱳᱭ ᱟᱪᱪᱷᱟ ᱴᱷᱤᱠ ᱜᱮᱭᱟ ᱛᱚᱵᱮ ᱱᱚᱝᱠᱟ ᱨᱚᱯᱚᱲ ᱠᱟᱛᱷᱟ ᱛᱟᱦᱮᱸᱭᱮᱱᱟ ᱦᱮᱸ